ᱤᱧ ᱡᱟᱦᱟᱸ ᱞᱚᱞᱚᱣᱟᱜ ᱤᱧ ᱚᱰᱟᱨ ᱠᱟᱫᱟ ᱚᱱᱟᱨᱮ ᱡᱚᱢᱟᱜ ᱠᱚ ᱵᱷᱟᱜᱮ ᱪᱮᱦᱨᱟ ᱞᱚᱞᱚ ᱛᱟᱦᱮᱱᱟ ᱛᱚ ᱟᱪᱪᱷᱟ ᱚᱱᱟ ᱡᱚᱢᱟᱜ ᱡᱟᱦᱟᱸ ᱯᱮ ᱠᱩᱞᱫᱟ ᱚᱱᱟᱢᱟ ᱞᱚᱞᱚ ᱛᱟᱦᱮᱱ ᱜᱮᱭᱟ ᱮᱱᱛᱮ ᱨᱮᱦᱚᱸ ᱵᱷᱟᱜᱮ ᱪᱮᱦᱨᱟ ᱯᱮᱠᱮᱴ ᱠᱟᱛᱮ ᱠᱩᱞᱯᱮ ᱡᱮᱢᱚᱱ ᱤᱧ ᱴᱷᱮᱱ ᱥᱮᱴᱮᱨ ᱦᱟᱹᱵᱤᱡ ᱛᱮ ᱞᱚᱞᱚ ᱛᱟᱦᱮᱱ ᱢᱟ ᱟᱨ ᱵᱮᱥᱤ ᱫᱤᱱ ᱧᱚᱜ ᱞᱚᱞᱚ ᱛᱟᱦᱮᱱ ᱢᱟ ᱱᱚᱣᱟ ᱵᱷᱟᱜᱮ ᱪᱮᱦᱨᱟ ᱯᱮᱠᱮᱴ ᱯᱮ ᱟᱨ ᱡᱟᱦᱟᱸ ᱞᱚᱞᱚᱣᱟᱜ ᱤᱧ ᱚᱰᱟᱨ ᱠᱟᱫᱟ ᱚᱱᱟ ᱡᱚᱛᱷᱟᱛ ᱚᱠᱛᱚ ᱨᱮ ᱤᱧ ᱴᱷᱮᱱ ᱠᱩᱞ ᱜᱚᱜ ᱠᱟᱜ ᱯᱮ ᱱᱚᱣᱟᱜᱮ ᱟᱯᱮ ᱴᱷᱮᱜ ᱤᱧ ᱱᱮᱦᱚᱨᱚᱜ ᱠᱟᱱᱟ